ᱵᱮᱝᱜᱚᱞ ᱨᱮᱱ ᱦᱚᱲ ᱠᱚᱫᱚ ᱟᱠᱚᱣᱟᱜ ᱞᱟᱠᱪᱟᱨ ᱥᱤᱨᱣᱟ ᱫᱚ ᱦᱟᱯᱲᱟᱢ ᱠᱚ ᱟᱹᱰᱤ ᱢᱚᱡᱽ ᱠᱚ ᱫᱚᱦᱚ ᱟᱹᱜᱩᱣᱟᱠᱟᱫᱟ ᱡᱮᱞᱮᱠᱟ ᱵᱟᱦᱟ ᱥᱚᱨᱦᱟᱭ ᱫᱟᱸᱥᱟᱭ ᱢᱟᱜ ᱢᱚᱬᱮ ᱚᱱᱟᱠᱚ ᱡᱚᱛᱚ ᱯᱚᱨᱚᱵᱽ ᱠᱷᱚᱱ ᱥᱚᱨᱦᱟᱭ ᱯᱚᱨᱚᱵᱽ ᱫᱚ ᱟᱹᱰᱤ ᱜᱮ ᱢᱟᱨᱟᱝ ᱜᱮᱛᱟ ᱠᱩᱣᱟ ᱥᱚᱨᱦᱟᱭ ᱫᱚ ᱢᱚᱬᱮ ᱥᱤᱧ ᱢᱚᱬᱮ ᱧᱤᱫᱟᱹ ᱠᱚ ᱢᱟᱱᱟᱣᱟ ᱥᱚᱨᱦᱟᱭ ᱨᱮᱫᱚ ᱵᱷᱟᱜᱮᱼᱵᱷᱟᱜᱮ ᱡᱟᱢᱟ ᱠᱚᱠᱚ ᱦᱚᱨᱚᱜᱟ ᱵᱷᱟᱜᱮᱼᱵᱷᱟᱜᱮ ᱡᱚᱢᱟᱜ ᱠᱚᱠᱚ ᱡᱚᱢᱟ ᱟᱨ ᱥᱚᱨᱦᱟᱭ ᱨᱮᱫᱚ ᱢᱚᱬᱮ ᱥᱤᱧ ᱢᱚᱬᱮ ᱧᱤᱫᱟᱹ ᱜᱮ ᱠᱩᱞᱦᱤ ᱨᱮᱠᱚ ᱮᱱᱮᱡ ᱥᱤᱨᱤᱧᱟ ᱨᱟᱹᱥᱠᱟᱹ ᱨᱚᱢᱚᱡᱽ ᱟᱠᱚ ᱚᱱᱠᱟᱜᱮ ᱟᱨᱚ ᱢᱤᱫᱴᱮᱱ ᱞᱟᱠᱪᱟᱨ ᱢᱮᱱᱟ ᱛᱟᱠᱚᱣᱟ ᱚᱱᱟ ᱫᱚ ᱜᱚᱡᱼᱜᱩᱨ ᱵᱚᱸᱜᱟᱼᱵᱩᱨᱩ ᱵᱤᱦᱟᱹᱼᱵᱟᱯᱞᱟ ᱜᱤᱫᱽᱨᱟᱹ ᱠᱚ ᱡᱟᱱᱟᱢ ᱞᱮᱱ ᱠᱷᱟᱱ ᱩᱱᱠᱩ ᱯᱮ ᱫᱤᱱ ᱵᱟᱝᱠᱷᱟᱱ ᱢᱚᱬᱮ ᱫᱤᱱ ᱛᱟᱭᱚᱢ ᱩᱱᱠᱩᱠᱚ ᱪᱷᱟᱹᱴᱭᱟᱹᱨ ᱠᱩᱣᱟ ᱚᱱᱠᱟ ᱜᱮ ᱟᱨᱚ ᱮᱱᱮᱡ ᱥᱤᱨᱤᱧ ᱞᱟᱠᱪᱟᱨ ᱢᱮᱱᱟᱜ ᱛᱟᱠᱚᱣᱟ ᱞᱟᱜᱽᱲᱮ ᱮᱱᱮᱡ ᱥᱚᱨᱦᱟᱭ ᱮᱱᱮᱡ ᱚᱱᱠᱟᱱᱟᱜ ᱮᱱᱮᱡ ᱠᱚ ᱚᱱᱟᱛᱤᱧ ᱢᱮᱱᱟ ᱦᱟᱯᱲᱟᱢ ᱠᱚ ᱪᱮᱫ ᱞᱮᱠᱟᱠᱚ ᱫᱚᱦᱚ ᱟᱹᱜᱩᱣᱟᱠᱟᱫᱟ ᱞᱟᱦᱟ ᱛᱮᱱᱟᱜ ᱞᱟᱠᱪᱟᱨ ᱥᱮᱨᱣᱟ ᱠᱚ ᱚᱱᱠᱟᱜᱮ ᱟᱵᱚ ᱦᱚᱵᱚᱱ ᱫᱚᱦᱚᱭ ᱢᱟ